ᱯᱟᱨᱣᱟ ᱪᱮᱬᱮ ᱫᱚ ᱴᱟᱹᱜᱤᱱ ᱨᱮᱠᱚ ᱛᱟᱦᱮᱱᱟ ᱥᱚᱢᱚᱭ ᱥᱚᱢᱚᱭ ᱨᱮ ᱫᱟᱜ ᱮᱢ ᱦᱩᱭᱩᱜᱼᱟ ᱡᱚᱢᱟᱜ ᱮᱢ ᱦᱩᱭᱩᱜᱼᱟ ᱱᱩᱠᱩ ᱫᱚ ᱵᱩᱜᱤ ᱜᱮᱭᱟ ᱠᱚ ᱥᱮᱛᱟᱜ ᱮᱱ ᱥᱮ ᱨᱟᱜ ᱟᱠᱚ ᱟᱹᱭᱩᱵ ᱵᱮᱞᱟ ᱦᱚᱸᱠᱚ ᱨᱟᱜᱟ ᱚᱱᱟ ᱠᱟᱛᱮ ᱠᱷᱟᱧᱪᱟ ᱨᱮᱠᱚ ᱫᱚᱦᱚ ᱠᱚᱣᱟ ᱢᱤᱨᱩ ᱪᱮᱬᱮ ᱢᱤᱨᱩ ᱪᱮᱬᱮ ᱫᱚ ᱢᱚᱡᱽ ᱠᱚ ᱧᱮᱞᱚᱜᱼᱟ ᱚᱱᱠᱟ ᱠᱟᱛᱮ ᱢᱟᱨᱟᱜ ᱪᱮᱬᱮ ᱩᱱᱠᱩ ᱦᱚᱸ ᱟᱹᱥᱩᱞ ᱞᱮᱠᱚ ᱠᱷᱟᱱ ᱵᱩᱜᱤ ᱜᱮᱭᱟ ᱟᱨ ᱱᱚᱣᱟ ᱠᱚᱨᱮᱱ ᱠᱟᱠᱲᱟ ᱥᱚᱥᱨᱚᱡ ᱠᱚᱠᱚ ᱡᱚᱢ ᱪᱟᱵᱟ ᱠᱟᱠᱚᱣᱟ ᱟᱵᱚᱨᱮᱱ ᱢᱟᱱᱮ ᱵᱟᱹᱲᱤᱡ ᱡᱟᱱᱣᱟᱨ ᱠᱚ ᱤᱱᱠᱟᱹ ᱵᱟᱲᱟ ᱠᱟᱛᱮ ᱜᱮ ᱟᱨᱦᱚᱸ ᱠᱚ ᱦᱤᱡᱩᱜ ᱠᱟᱱᱟ ᱪᱤᱛᱨᱤ ᱪᱤᱛᱨᱤ ᱦᱚᱵᱚᱱ ᱟᱹᱥᱩᱞ ᱞᱮᱠᱚ ᱠᱷᱟᱱ ᱵᱩᱜᱤᱜ ᱜᱮᱭᱟ ᱱᱩᱠᱩ ᱠᱚᱫᱚ ᱵᱮᱥ ᱚᱠᱚᱡ ᱛᱮ ᱚᱲᱟᱜ ᱫᱩᱣᱟᱹᱨ ᱨᱮ ᱥᱟᱦᱟᱲᱟᱠᱚ ᱟᱭᱢᱟ ᱞᱮᱠᱟ ᱠᱟᱹᱢᱤ ᱨᱮᱠᱚ ᱡᱚᱜᱟᱜᱼᱟ ᱟᱨ ᱱᱩᱠᱩ ᱫᱚ ᱢᱚᱡᱽ ᱧᱮᱞ ᱛᱮᱦᱚᱸ ᱵᱚᱱ ᱟᱹᱥᱩᱞ ᱫᱟᱲᱮᱭᱟᱠᱚ ᱠᱟᱱᱟ